ᱦᱮᱸ ᱡᱮᱞᱮᱠᱟ ᱥᱟᱢᱟᱱ ᱵᱟᱵᱚᱫ ᱥᱟᱢᱟᱱ ᱫᱚ ᱟᱹᱞᱤ ᱱᱚᱸᱰᱮᱞᱤᱧ ᱧᱮᱞᱫᱟ ᱡᱮ ᱱᱚᱜᱼᱚᱭ ᱡᱟᱦᱟᱸᱵᱚᱱ ᱢᱮᱱᱮᱫ ᱫᱚ ᱴᱤᱵᱷᱤ ᱴᱤᱵᱷᱤ ᱢᱟᱫᱽᱫᱷᱚᱢᱛᱮ ᱟᱹᱞᱤᱧ ᱟᱹᱞᱤᱧᱟᱜ ᱚᱲᱟᱜ ᱨᱮ ᱟᱹᱰᱤᱜᱟᱱ ᱟᱭᱢᱟ ᱟᱭᱢᱟ ᱡᱤᱱᱤᱥ ᱞᱤᱧ ᱧᱮᱞ ᱪᱮᱫ ᱮᱫᱟ ᱟᱨ ᱱᱚᱣᱟᱨᱮ ᱱᱚᱜᱼᱚᱭ ᱪᱟᱥᱵᱟᱥ ᱤᱫᱤ ᱠᱟᱛᱮᱫ ᱡᱟᱦᱟᱸᱜᱮ ᱪᱟᱥ ᱠᱚ ᱤᱛᱟᱹ ᱠᱚ ᱤᱭᱟᱛᱚ ᱚᱱᱠᱟᱜᱮ ᱟᱨᱦᱚᱸ ᱫᱤᱥᱚᱢ ᱨᱮᱱᱟᱜ ᱱᱟᱱᱟ ᱨᱚᱠᱚᱢ ᱠᱷᱚᱵᱚᱨ ᱠᱚ ᱵᱳᱜᱮ ᱵᱳᱜᱮ ᱠᱷᱚᱵᱚᱨ ᱠᱚ ᱥᱮ ᱟᱨ ᱚᱱᱠᱟᱜᱮ ᱫᱤᱥᱚᱢ ᱫᱩᱱᱤᱭᱟᱹ ᱨᱮ ᱡᱟᱦᱟᱸ ᱜᱮ ᱦᱩᱭᱩᱜ ᱠᱟᱱᱟ ᱡᱟᱦᱟᱸ ᱢᱟᱱᱮ ᱠᱷᱚᱵᱚᱨ ᱠᱚ ᱟᱨ ᱚᱱᱟ ᱥᱟᱶ ᱥᱟᱶᱛᱮ ᱡᱮᱢᱚᱱ ᱜᱤᱫᱽᱨᱟᱹ ᱠᱚ ᱚᱞ ᱯᱟᱲᱦᱟᱣ ᱤᱫᱤ ᱠᱟᱛᱮᱫ ᱱᱚᱣᱟ ᱠᱚᱦᱚᱸ ᱱᱚᱣᱟ ᱴᱤᱵᱷᱤ ᱢᱟᱫᱽᱫᱷᱚᱢᱛᱮ ᱟᱹᱰᱤᱜᱟᱱ ᱵᱩᱜᱤᱞᱤᱧ ᱵᱩᱡᱷᱟᱹᱣᱮᱫᱼᱟ ᱟᱨ ᱱᱚᱣᱟᱨᱮ ᱟᱹᱰᱤᱜᱟᱱ ᱪᱮᱫᱚᱜ ᱨᱮᱱᱟᱜ ᱡᱤᱱᱤᱥᱦᱚᱸ ᱢᱮᱱᱟᱜᱼᱟ ᱟᱨ ᱵᱮᱥ ᱡᱤᱱᱤᱥ ᱢᱮᱱᱟᱜᱼᱟ ᱢᱮᱱᱠᱷᱟᱱ ᱱᱚᱣᱟ ᱴᱤᱵᱷᱤ ᱢᱟᱫᱽᱫᱷᱚᱢᱛᱮ ᱟᱹᱞᱤᱧ ᱱᱚᱜᱼᱚᱭ ᱥᱮᱫᱟᱭ ᱫᱚ ᱥᱮᱫᱟᱭ ᱫᱚ ᱠᱟᱴᱷ ᱨᱮᱱᱟᱜ ᱱᱟᱦᱮᱞ ᱛᱮᱵᱚ ᱥᱤᱭᱮᱫ ᱛᱟᱦᱮᱱ ᱱᱤᱛᱚᱝ ᱫᱚ ᱟᱨᱳ ᱢᱮᱲᱦᱮᱫ ᱨᱮᱱᱟᱜ ᱱᱟᱦᱮᱞ ᱠᱚ ᱚᱰᱳᱠ ᱟᱠᱟᱜᱼᱟ ᱟᱨ ᱚᱱᱠᱟᱜᱮ ᱟᱨᱦᱚᱸ ᱴᱨᱟᱠᱴᱟᱨ ᱠᱚ ᱚᱰᱳᱠ ᱟᱠᱟᱜᱼᱟ ᱱᱚᱣᱟ ᱠᱚ ᱚᱱᱟ ᱴᱤᱵᱷᱤᱨᱮ ᱫᱮᱠᱷᱟᱣ ᱠᱟᱛᱮᱫ ᱤᱭᱟᱛᱚ ᱪᱟᱥ ᱵᱟᱠᱷᱨᱟᱛᱮ ᱤᱛᱟᱹ ᱠᱚ ᱟᱨ ᱥᱟᱨ ᱠᱚ ᱟᱨ ᱱᱟᱱᱟ ᱨᱚᱠᱚᱢ ᱱᱚᱣᱟ ᱡᱚᱭᱵᱤᱠ ᱠᱷᱟᱫ ᱠᱚ ᱱᱚᱣᱟ ᱠᱚ ᱮᱢᱚᱜ ᱠᱟᱱᱟ ᱥᱮ ᱧᱟᱢᱚᱜ ᱠᱟᱱᱟ ᱛᱚ ᱱᱚᱣᱟ ᱠᱚ ᱤᱫᱤ ᱠᱟᱛᱮᱫ ᱟᱹᱞᱤᱧ ᱱᱚᱣᱟ ᱧᱮᱞ ᱠᱟᱛᱮᱫ ᱪᱟᱥᱵᱟᱥ ᱨᱮ ᱱᱮᱛᱟᱨᱟᱜ ᱡᱩᱜᱽ ᱞᱮᱠᱟᱛᱮ ᱪᱟᱥ ᱠᱚᱦᱚᱸᱞᱤᱧ ᱪᱮᱫ ᱤᱫᱤᱭᱮᱫᱼᱟ ᱯᱟᱹᱦᱤᱞ ᱫᱚ ᱫᱮᱥᱤ ᱦᱩᱲᱩᱵᱚᱱ ᱪᱟᱥᱮᱫ ᱛᱟᱦᱮᱱ ᱱᱤᱛᱚᱜ ᱫᱚ ᱟᱵᱚ ᱢᱟᱱᱮ ᱦᱟᱭᱵᱨᱤᱰ ᱦᱩᱲᱩ ᱠᱚ ᱪᱟᱥᱮᱫᱼᱟ ᱛᱮᱦᱮᱧ ᱡᱟᱦᱟᱸ ᱵᱟᱹᱫ ᱨᱮ ᱠᱚᱢ ᱦᱩᱲᱩ ᱩᱯᱚᱡᱚᱜ ᱠᱟᱱ ᱛᱟᱦᱮᱱ ᱚᱱᱟ ᱱᱤᱛᱚᱜ ᱚᱱᱟ ᱵᱟᱹᱫ ᱨᱮᱜᱮ ᱟᱨᱦᱚᱸ ᱰᱷᱮᱨ ᱦᱩᱲᱩ ᱵᱚ ᱩᱯᱚᱡᱮᱜᱼᱟ ᱵᱚᱱ ᱛᱚ ᱱᱚᱣᱟ ᱴᱤᱵᱷᱤ ᱧᱮᱞ ᱠᱟᱛᱮᱫ ᱟᱹᱞᱤᱧ ᱟᱹᱰᱤᱜᱟᱱ ᱪᱟᱥ ᱵᱟᱠᱷᱨᱟᱛᱮ ᱜᱤᱫᱽᱨᱟᱹ ᱠᱚᱣᱟᱜ ᱚᱞ ᱯᱟᱲᱦᱟᱣ ᱵᱟᱠᱷᱨᱟᱛᱮ ᱟᱨᱦᱚᱸ ᱱᱚᱜ ᱠᱟᱜᱮ ᱟᱹᱰᱤ ᱜᱟᱱ ᱵᱮᱥ ᱵᱮᱥ ᱡᱤᱱᱤᱥ ᱞᱤᱧ ᱵᱟᱲᱟᱭ ᱫᱟᱲᱮᱭᱟᱜ ᱠᱟᱱᱟ ᱛᱚ ᱱᱚᱣᱟ ᱫᱚ ᱴᱤᱵᱷᱤ ᱟᱹᱞᱤᱧ ᱞᱟᱹᱜᱤᱫ ᱛᱮᱫᱚ ᱟᱹᱰᱤ ᱵᱩᱜᱤ ᱡᱤᱱᱤᱥ ᱟᱹᱰᱤ ᱟᱹᱰᱤ ᱵᱩᱜᱤ ᱥᱟᱢᱟᱱ ᱠᱟᱱᱟ ᱟᱨ ᱱᱚᱣᱟ ᱜᱮᱞᱤᱧ ᱢᱮᱱᱟ ᱟᱹᱞᱤᱧᱟᱜ ᱥᱮᱫᱛᱮ ᱱᱚᱣᱟ ᱫᱚ ᱟᱹᱰᱤ ᱵᱷᱟᱹᱜᱤ ᱡᱤᱱᱤᱥ ᱠᱟᱱᱟ